ᱟᱞᱮᱭᱟᱜ ᱯᱟᱥᱮᱨᱮ ᱠᱚᱝᱠᱟᱞᱤ ᱛᱚᱞᱟ ᱢᱤᱫᱴᱟᱝ ᱢᱮᱱᱟᱜ ᱟᱠᱟᱫᱟ ᱵᱤᱨᱵᱷᱩᱢ ᱨᱮᱜᱮ ᱛᱟᱨᱟᱯᱤᱴᱷ ᱢᱮᱱᱟᱜ ᱟᱠᱟᱫᱟ ᱟᱞᱮ ᱵᱤᱫᱤᱱ ᱦᱚᱲᱟᱜ ᱤᱥᱟᱹᱭ ᱦᱚᱲᱟᱜ ᱫᱚ ᱦᱮᱱᱟᱜ ᱠᱟᱫᱟ ᱢᱚᱠᱚᱨᱚᱢᱯᱩᱨ ᱨᱮ ᱫᱷᱚᱨᱚᱢ ᱥᱛᱷᱟᱱ ᱚᱸᱰᱮ ᱠᱚ ᱪᱟᱞᱟᱜᱼᱟ ᱢᱤᱫ ᱧᱩᱛᱩᱢ ᱛᱮᱜᱮ ᱦᱚᱲ ᱠᱚ ᱵᱩᱡᱷᱟᱹᱣ ᱫᱟᱲᱮᱭᱟᱜᱼᱟ ᱟᱨ ᱚᱱᱟ ᱠᱚᱝᱠᱟᱞᱤᱛᱚᱞᱟ ᱨᱮᱫᱚ ᱯᱚᱭᱞᱟ ᱵᱳᱭᱥᱟᱠᱷ ᱨᱮ ᱯᱩᱡᱟᱹ ᱦᱩᱭᱩᱜ ᱜᱮᱭᱟ ᱟᱨ ᱦᱚᱲ ᱯᱨᱚᱪᱩᱨ ᱯᱩᱡᱟᱹ ᱠᱚ ᱮᱢ ᱜᱮᱭᱟ ᱟᱞᱮ ᱫᱚ ᱚᱸᱰᱮ ᱫᱷᱚᱨᱚᱢ ᱥᱛᱷᱟᱱ ᱠᱟᱱ ᱛᱟᱞᱮᱭᱟ ᱚᱸᱰᱮ ᱦᱚᱸᱞᱮ ᱪᱟᱞᱟᱜ ᱜᱮᱭᱟ ᱟᱨ ᱛᱟᱨᱟᱯᱤᱴᱷ ᱦᱚᱞᱮ ᱪᱟᱞᱟᱜ ᱜᱮᱭᱟ ᱟᱞᱮ ᱫᱚ ᱤᱭᱟᱹ ᱵᱤᱫᱤᱱ ᱦᱚᱲᱫᱚ ᱟᱨ ᱤᱥᱟᱹᱭ ᱦᱚᱲ ᱫᱚ ᱢᱚᱠᱚᱨᱚᱢᱯᱩᱨ ᱠᱚ ᱪᱟᱞᱟᱜᱼᱟ ᱚᱸᱰᱮ ᱩᱱᱠᱩ ᱫᱚ ᱠᱚ ᱜᱤᱨᱡᱟᱹ ᱯᱷᱟᱫᱟᱨ ᱵᱟᱲᱟ ᱟᱠᱟᱱᱟ ᱚᱸᱰᱮ ᱚᱸᱰᱮ ᱜᱮ ᱟᱞᱮ ᱫᱚ ᱚᱱᱟ ᱠᱟᱱ ᱛᱟᱞᱮ ᱜᱮᱭᱟ ᱫᱷᱚᱨᱚᱢ ᱥᱛᱷᱟᱱ